ᱡᱤᱭᱚᱱᱨᱮ ᱠᱟᱹᱣᱰᱤ ᱞᱟᱹᱠᱛᱤᱭᱟ ᱡᱮᱢᱚᱱ ᱟᱵᱚ ᱦᱚᱲ ᱦᱚᱯᱚᱱᱫᱚ ᱦᱟᱥᱟ ᱚᱲᱟᱜ ᱠᱟᱱ ᱛᱟᱵᱚᱱᱟ ᱦᱟᱥᱟᱨᱮ ᱦᱟᱥᱟ ᱠᱟᱹᱢᱤ ᱟᱹᱰᱤ ᱜᱮᱵᱚᱱ ᱵᱟᱰᱟᱭᱟ ᱡᱚᱛᱚ ᱵᱟᱵᱚᱱ ᱵᱟᱲᱟᱭ ᱨᱮᱦᱚᱸ ᱰᱷᱮᱨᱚᱠᱚᱡ ᱜᱮᱵᱚᱱ ᱵᱟᱰᱟᱭᱟ ᱦᱟᱥᱟ ᱠᱟᱹᱢᱤ ᱛᱚᱵᱮ ᱱᱚᱣᱟᱠᱚ ᱦᱟᱥᱟ ᱠᱟᱹᱢᱤ ᱵᱟᱰᱟᱭᱨᱮ ᱪᱟᱹᱞᱯᱟᱹᱴᱠᱚ ᱦᱚᱸ ᱵᱟᱝ ᱞᱟᱜᱟᱣᱵᱚᱱ ᱨᱮ ᱵᱟᱝ ᱞᱟᱜᱟᱣᱵᱚᱱ ᱠᱟᱱᱟ ᱚᱱᱛᱮᱠᱷᱚᱡ ᱟᱵᱚᱣᱟᱜ ᱴᱟᱠᱟ ᱯᱟᱭᱥᱟᱠᱚ ᱠᱚᱢ ᱠᱷᱚᱨᱚᱪᱚᱜ ᱠᱟᱱᱟ ᱟᱨ ᱟᱵᱚᱵᱚᱱ ᱵᱟᱲᱟᱭᱛᱮ ᱚᱲᱟᱜ ᱫᱩᱣᱟᱹᱨᱦᱚᱸ ᱟᱵᱚᱛᱮᱜᱮ ᱵᱚᱱ ᱵᱮᱱᱟᱣᱫᱟ ᱥᱟᱹᱲᱤᱢᱠᱚ ᱥᱟᱹᱲᱤᱢ ᱠᱚ ᱦᱚᱸ ᱵᱚᱱ ᱡᱩᱛ ᱫᱟᱲᱮᱭᱟᱜ ᱠᱟᱱᱟ ᱥᱮ ᱚᱲᱟᱜ ᱨᱮ ᱞᱤᱠᱷᱚᱱ ᱜᱚᱲᱦᱚᱱ ᱞᱤᱠᱷᱚᱱ ᱜᱚᱲᱦᱚᱱ ᱞᱟᱹᱜᱤᱫ ᱦᱚᱸ ᱵᱟᱵᱚᱱ ᱟᱹᱪᱩ ᱠᱚᱣᱟ ᱱᱤᱡᱮᱛᱮᱜᱮ ᱵᱚᱱ ᱡᱩᱛᱟ ᱥᱮ ᱚᱲᱟᱜ ᱨᱮ ᱚᱲᱟᱜ ᱠᱚ ᱵᱮᱱᱟᱣ ᱥᱮ ᱚᱲᱟᱜ ᱨᱮᱱᱟᱜ ᱪᱮᱫ ᱠᱚ ᱠᱟᱹᱢᱤ ᱠᱟᱹᱴᱤᱡ ᱢᱟᱹᱴᱤᱡ ᱠᱟᱹᱢᱤ ᱚᱲᱟᱜᱨᱮ ᱦᱚᱞ ᱨᱟᱠᱟᱵ ᱚᱱᱟᱠᱚ ᱞᱟᱹᱜᱤᱫ ᱦᱚᱲ ᱦᱚᱯᱚᱱ ᱟᱵᱚ ᱵᱟᱵᱚᱱ ᱠᱟᱹᱢᱤ ᱚᱪᱚᱠᱚᱣᱟ ᱟᱵᱚᱵᱚᱱ ᱵᱟᱰᱟᱭ ᱤᱭᱟᱹᱛᱮ ᱚᱱᱛᱮ ᱠᱷᱚᱡ ᱟᱵᱚᱣᱟᱜ ᱴᱟᱠᱟ ᱯᱚᱭᱥᱟ ᱠᱚᱢ ᱠᱷᱚᱨᱚᱪᱚᱜ ᱠᱟᱱᱟ ᱟᱨ ᱱᱤᱭᱟᱹᱛᱮᱜᱮ ᱵᱚᱱ ᱵᱮᱱᱟᱣᱮᱫᱛᱮ ᱚᱱᱛᱮ ᱠᱷᱚᱡ ᱟᱵᱚᱵᱚᱱ ᱩᱯᱚᱠᱟᱨᱚᱜ ᱠᱟᱱᱟ